ᱦᱮᱸ ᱦᱮᱞᱳ ᱦᱮᱸ ᱚᱠᱚᱭ ᱵᱮᱱ ᱞᱟᱹᱭᱮᱫᱟ ᱦᱮᱸ ᱠᱟᱱᱟ ᱦᱮᱸ ᱞᱟᱹᱭ ᱫᱟᱞᱤᱧ ᱟᱹᱵᱤᱱ ᱫᱚ ᱚᱠᱚᱭᱵᱤᱱ ᱞᱟᱹᱭᱮᱫ ᱛᱟᱦᱮᱱᱟ ᱟᱨ ᱚᱠᱟ ᱠᱷᱚᱱᱟᱜ ᱵᱮᱱ ᱞᱟᱹᱭᱫᱟ ᱦᱮᱸ ᱞᱟᱹᱭ ᱵᱤᱱ ᱦᱮᱸ ᱪᱮᱫᱠᱟ ᱨᱩᱣᱟᱹ ᱪᱮᱫ ᱨᱩᱣᱟᱹ ᱟᱨᱠᱤ ᱚ ᱦᱮᱸ ᱛᱟᱦᱚᱞᱮ ᱜᱟᱹᱲᱤ ᱠᱚᱞᱮ ᱠᱩᱞ ᱟᱥᱮ ᱪᱮᱫ ᱮᱢᱵᱩᱞᱮᱱᱥ ᱚ ᱞᱟᱹᱭᱵᱤᱱ ᱟᱨ ᱟᱞᱮ ᱱᱚᱰᱮ ᱦᱚᱥᱯᱤᱴᱟᱞ ᱯᱮ ᱦᱮᱡ ᱞᱮᱱᱠᱷᱟᱱ ᱯᱷᱤᱨᱤ ᱛᱮ ᱥᱤᱞᱟᱭᱤᱱ ᱠᱚ ᱥᱮ ᱨᱟᱱ ᱠᱚᱨᱮᱱᱟᱜ ᱵᱮᱵᱚᱥᱛᱷᱟ ᱢᱮᱱᱟᱜ ᱠᱟᱫᱟ ᱵᱮᱥᱚᱨᱠᱟᱨᱤ ᱦᱚᱥᱯᱤᱴᱟᱞ ᱨᱮᱫᱚ ᱴᱟᱠᱟ ᱞᱟᱜᱟᱜᱼᱟ ᱵᱮᱥᱤ ᱟᱨᱠᱤ ᱟᱞᱮ ᱱᱚᱰᱮ ᱫᱚ ᱢᱟᱱᱮ ᱥᱚᱨᱠᱟᱨᱤ ᱤᱭᱟᱹ ᱠᱟᱱᱟ ᱛᱚ ᱢᱟᱱᱮ ᱵᱮᱰ ᱠᱚᱦᱚᱸ ᱧᱟᱢ ᱟᱯᱮ ᱟᱨᱠᱤ ᱨᱟᱱ ᱠᱚᱦᱚᱸ ᱠᱤᱨᱤᱧ ᱵᱟᱝ ᱞᱟᱜᱟᱜᱼᱟ ᱛᱟᱦᱚᱞᱮ ᱱᱚᱣᱟᱴᱟᱜ ᱱᱟᱢᱵᱟᱨᱜᱮ ᱟᱞᱮ ᱮᱢᱵᱩᱞᱮᱱᱥ ᱨᱤᱱᱤᱪ ᱰᱨᱟᱭᱵᱷᱟᱨ ᱞᱤᱧ ᱮᱢᱟᱢᱟ ᱴᱷᱤᱠ ᱟᱪᱪᱷᱮ ᱛᱟᱦᱚᱞᱮ ᱮᱢᱟᱭᱟᱞᱤᱧ ᱱᱚᱣᱟ ᱯᱳᱱ ᱟᱭ ᱟᱯᱮ ᱨᱮᱰᱤ ᱠᱚᱜ ᱯᱮ ᱴᱷᱤᱠ ᱜᱮᱭᱟ ᱛᱟᱦᱚᱞᱮ ᱢᱟ ᱫᱚᱦᱚᱭ ᱫᱟᱹᱞᱤᱧ ᱦᱮᱸ